ᱦᱮᱞᱳ ᱚᱻ ᱢᱚᱦᱮᱥᱯᱩᱨ ᱠᱷᱚᱱ ᱮᱢ ᱨᱚᱲᱫᱟ ᱤᱧ ᱱᱟᱨᱟᱱᱯᱩᱨ ᱠᱷᱚᱱ ᱤᱧ ᱨᱚᱲᱫᱟ ᱟᱫᱚ ᱜᱟᱹᱰᱤ ᱧᱟᱢ ᱠᱚᱜᱼᱟ ᱥᱮ ᱵᱟᱝ ᱧᱟᱢ ᱠᱚᱜᱼᱟ ᱚᱱᱟᱜᱮ ᱵᱚᱞᱮ

ᱟᱫᱚ ᱦᱟᱱᱛᱮ ᱞᱮ ᱪᱟᱞᱟᱜ ᱞᱟᱹᱜᱤᱫ ᱵᱚᱞ ᱜᱟᱛᱮ ᱛᱟᱞᱣᱟ ᱥᱮ ᱟᱫᱚ ᱛᱤᱱᱟᱹᱜ ᱜᱟᱹᱰᱤ ᱵᱷᱟᱲᱟᱢ ᱦᱟᱛᱟᱣ ᱠᱮᱭᱟ ᱵᱚᱞᱮ ᱛᱤᱱ ᱦᱟᱡᱟᱨ ᱟᱪᱪᱷᱟ ᱛᱤᱱ ᱦᱟᱡᱟᱨ ᱛᱚᱵᱮᱢ ᱟᱹᱜᱩᱭᱟ ᱛᱚᱵᱮ ᱤᱱᱠᱟ ᱵᱟᱨᱚ ᱵᱟᱡᱮ ᱞᱮᱠᱟ ᱪᱟᱞᱟᱜ ᱞᱟᱹᱜᱤᱫ ᱞᱮ ᱚᱱᱠᱟ ᱮᱹᱠ ᱵᱟᱡᱮ ᱜᱟᱛᱮ ᱢᱮᱱᱟᱜᱼᱟ ᱵᱚᱞᱮ ᱚᱱᱠᱟ ᱜᱮ ᱫᱚᱥ ᱮᱜᱟᱨᱚ ᱡᱚᱱᱟ ᱞᱮ ᱪᱟᱞᱟᱜᱼᱟ